ᱠᱟᱹᱢᱤ ᱴᱷᱟᱶ ᱨᱮ ᱵᱟᱹᱲᱤᱡ ᱦᱟᱞᱚᱛ ᱫᱚ ᱱᱚᱝᱠᱟ ᱠᱟᱛᱮᱜ ᱤᱧ ᱴᱷᱤᱠᱼᱟ ᱡᱟᱸᱦᱟ ᱫᱚ ᱧᱮᱞ ᱦᱩᱭᱩᱜᱼᱟ ᱡᱮ ᱪᱮᱫ ᱵᱟᱹᱲᱤᱡ ᱦᱩᱭᱩᱜ ᱠᱟᱱᱟ ᱠᱟᱨᱚᱱ ᱧᱮᱞ ᱦᱩᱭᱩᱜᱼᱟ ᱪᱮᱫ ᱪᱮᱫ ᱠᱷᱟᱹᱛᱤᱨ ᱛᱮ ᱵᱟᱹᱲᱤᱡ ᱦᱩᱭᱩᱜ ᱠᱟᱱᱟ ᱟᱨ ᱚᱱᱟ ᱠᱟᱨᱚᱱ ᱠᱚ ᱧᱮᱞ ᱠᱟᱛᱮᱜ ᱡᱮ ᱚᱱᱟ ᱵᱟᱵᱚᱞᱫ ᱛᱮ ᱪᱮᱫ ᱠᱚ ᱠᱟᱹᱢᱤ ᱞᱮᱠᱷᱟᱱ ᱵᱷᱟᱹᱜᱤ ᱦᱩᱭᱩᱜᱼᱟ ᱚᱱᱟ ᱠᱚ ᱠᱟᱹᱢᱤ ᱠᱟᱛᱮᱜ ᱥᱮ ᱡᱟᱸᱦᱟᱱᱟᱜ ᱠᱚᱨᱟᱣ ᱞᱟᱜᱟᱜ ᱠᱷᱟᱱ ᱚᱱᱟ ᱠᱚᱨᱟᱣᱶ ᱠᱟᱛᱮᱜ ᱡᱚᱫᱤ ᱡᱟᱸᱦᱟᱱᱟᱜ ᱵᱚᱱᱫᱚ ᱞᱟᱜᱟᱜ ᱠᱷᱟᱱ ᱥᱮ ᱡᱟᱸᱦᱟᱱᱟᱜ ᱜᱮ ᱟᱨ ᱠᱤ ᱞᱟᱹᱠᱛᱤᱭᱟ ᱚᱱᱟ ᱠᱚᱨᱟᱣ ᱠᱟᱛᱮᱜ ᱜᱮ ᱚᱱᱰᱮᱱᱟᱜ ᱦᱟᱞᱚᱛ ᱠᱚᱫᱚᱧ ᱥᱟᱢᱴᱟᱣᱟ